ᱦᱮᱸ ᱤᱧᱤᱧ ᱧᱟᱢ ᱞᱮᱫᱟ ᱪᱷᱟᱵᱵᱤᱥᱮ ᱡᱟᱱᱩᱣᱟᱨᱤ ᱯᱨᱚᱡᱟᱛᱚᱱᱛᱨᱚ ᱫᱤᱵᱚᱥ ᱦᱤᱞᱳᱜ ᱟᱞᱮ ᱢᱤᱫᱴᱟᱱ ᱯᱨᱳᱜᱨᱟᱢ ᱮᱱᱮᱡ ᱞᱮ ᱮᱢ ᱞᱮᱫᱟ ᱚᱱᱟ ᱥᱮᱨᱮᱧ ᱨᱮᱱᱟᱝ ᱧᱩᱛᱩᱢ ᱫᱚ ᱛᱟᱦᱮᱸ ᱞᱮᱱᱟ ᱵᱷᱟᱨᱚᱛ ᱫᱤᱥᱚᱢ ᱛᱟᱵᱚᱱ ᱡᱚᱱᱚᱢ ᱛᱚᱣᱟ ᱫᱟᱨᱮ ᱟᱨ ᱤᱧᱤᱧ ᱜᱩᱱᱟᱹᱱᱚᱜ ᱠᱟᱱ ᱛᱟᱦᱮᱸᱫᱼᱟ ᱡᱮ ᱱᱚᱣᱟ ᱥᱮᱨᱮᱧ ᱨᱮ ᱮᱱᱮᱡ ᱠᱟᱛᱮᱫ ᱡᱮ ᱢᱤᱫᱴᱮᱱ ᱵᱚᱛᱚᱨ ᱛᱟᱦᱮᱸ ᱠᱟᱱᱟ ᱡᱮ ᱦᱚᱲ ᱠᱚ ᱠᱩᱥᱤᱭᱟᱜᱼᱟ ᱥᱮ ᱵᱟᱝ ᱠᱚ ᱠᱩᱥᱤᱭᱟᱜᱼᱟ ᱛᱳ ᱟᱹᱰᱤᱜᱟᱱ ᱦᱚᱲ ᱠᱩᱥᱤ ᱠᱟᱛᱮᱫ ᱠᱚᱞᱮᱡᱽ ᱨᱮ ᱯᱚᱨᱮᱨ ᱫᱤᱱ ᱥᱮᱱ ᱠᱟᱛᱮᱫ ᱡᱚᱛᱚ ᱦᱚᱲ ᱟᱞᱮ ᱴᱤᱵᱷᱤ ᱪᱮᱱᱮᱞ ᱨᱮ ᱧᱮᱞ ᱠᱟᱛᱮᱫ ᱯᱨᱚᱥᱚᱝᱥᱟᱭᱮᱫ ᱞᱮ ᱛᱟᱦᱮᱱᱟᱠᱚ ᱡᱮ ᱵᱟᱝ ᱮᱱᱮᱡ ᱯᱨᱳᱜᱨᱟᱢ ᱫᱚ ᱵᱚᱞᱮ ᱟᱹᱰᱤ ᱱᱟᱯᱟᱭ ᱦᱩᱭ ᱟᱠᱟᱱᱟ